ᱢᱤᱫᱴᱟᱝ ᱵᱷᱟᱜᱮ ᱠᱷᱮᱞᱳᱣᱟᱲ ᱥᱮ ᱵᱷᱟᱜᱮ ᱠᱳᱪᱟᱨ ᱵᱮᱱᱟᱣ ᱠᱚᱨᱛᱮ ᱜᱮᱞᱮ ᱟᱭᱢᱟ ᱞᱮᱠᱟᱱᱟᱜ ᱴᱤᱠᱱᱤᱠ ᱥᱮ ᱟᱭᱢᱟ ᱞᱮᱠᱟᱱᱟᱜ ᱥᱠᱤᱞ ᱠᱚ ᱵᱟᱰᱟᱭ ᱫᱚᱨᱠᱟᱨᱚᱜ ᱠᱟᱱᱟ ᱡᱮᱞᱮᱠᱟ ᱢᱤᱫᱴᱮᱱ ᱠᱳᱪ ᱵᱮᱱᱟᱣ ᱠᱚᱨᱛᱮ ᱜᱮᱞᱮ ᱩᱱᱤ ᱠᱳᱪ ᱥᱟᱱᱟᱢ ᱞᱮᱠᱟᱱᱟᱜ ᱠᱳᱪᱟᱨ ᱥᱤᱥᱴᱮᱢ ᱵᱟᱲᱟᱭ ᱫᱚᱨᱠᱟᱨᱚᱜ ᱠᱟᱱ ᱛᱟᱭᱟ ᱟᱨ ᱩᱱᱤ ᱠᱳᱪ ᱡᱩᱫᱤ ᱴᱷᱤᱠᱼᱴᱷᱟᱠ ᱠᱷᱮᱞᱳᱣᱟᱲ ᱠᱚ ᱠᱳᱪᱮᱭ ᱮᱢ ᱫᱟᱲᱮᱣᱟᱠᱚᱣᱟ ᱥᱮ ᱠᱳᱪᱟᱨᱮᱭ ᱮᱢ ᱫᱟᱲᱮᱣᱟᱠᱚᱣᱟ ᱛᱟᱞᱦᱮ ᱠᱷᱟᱱᱜᱮ ᱢᱮᱫᱴᱮᱱ ᱠᱷᱮᱞᱳᱣᱟᱲ ᱩᱱᱤ ᱠᱳᱪᱟᱜ ᱫᱟᱨᱟᱭ ᱛᱮᱜᱮ ᱟᱡ ᱢᱮᱫᱴᱮᱱ ᱵᱷᱟᱜᱮ ᱡᱟᱭᱜᱟ ᱨᱮᱭ ᱪᱟᱞᱟᱣ ᱫᱟᱲᱮᱭᱟᱜᱼᱟᱭ ᱟᱨ ᱡᱩᱫᱤ ᱠᱳᱪ ᱦᱚᱸ ᱵᱟᱹᱲᱤᱡᱼᱮ ᱛᱟᱦᱮᱱᱟ ᱛᱟᱞᱦᱮ ᱠᱷᱟᱱ ᱩᱱᱤ ᱠᱷᱮᱞᱳᱣᱟᱲ ᱦᱚᱸ ᱚᱱᱠᱟᱜᱮ ᱵᱮᱱᱟᱜ ᱟᱭ ᱱᱚᱸᱰᱮ ᱫᱚ ᱢᱟᱱᱞᱮ ᱞᱟᱹᱭᱛᱮ ᱜᱟᱱᱚᱜᱼᱟ ᱡᱮ ᱯᱨᱚᱪᱟᱨ ᱜᱮᱭ ᱦᱩᱭᱩᱜ ᱠᱟᱱᱟᱭ ᱢᱩᱞ ᱤᱧ ᱡᱩᱫᱤ ᱩᱫᱟᱦᱚᱨᱚᱱ ᱥᱚᱨᱩᱯᱤᱧ ᱞᱟᱹᱭᱟ ᱡᱩᱫᱤ ᱫᱟᱨᱮ ᱨᱮᱱᱟᱜ ᱨᱮᱦᱮᱫ ᱡᱩᱫᱤ ᱴᱷᱤᱠᱴᱷᱟᱠ ᱵᱟᱝ ᱦᱟᱥᱟ ᱥᱟᱞᱟᱜ ᱡᱩᱫᱤ ᱵᱟᱭ ᱥᱟᱵ ᱫᱚᱦᱚ ᱫᱟᱲᱮᱭᱟᱜᱼᱟ ᱥᱮ ᱚᱱᱟ ᱫᱟᱨᱮ ᱫᱚ ᱴᱷᱤᱠᱴᱷᱟᱠ ᱵᱟᱭ ᱦᱟᱨᱟ ᱵᱩᱨᱩ ᱫᱟᱲᱮᱭᱟᱜᱼᱟ ᱚᱱᱠᱟᱜᱮ ᱩᱱᱤ ᱠᱳᱪ ᱦᱚᱸ ᱠᱷᱮᱞᱟ ᱠᱳᱪᱟᱨ ᱦᱚᱸ ᱡᱩᱫᱤ ᱴᱷᱤᱠ ᱴᱷᱟᱠ ᱠᱷᱮᱞᱳᱣᱟᱲ ᱠᱳᱪ ᱵᱟᱭ ᱮᱢ ᱫᱟᱲᱮᱭᱟᱠᱚᱣᱟ ᱥᱮ ᱩᱱᱤ ᱠᱷᱮᱞᱳᱣᱟᱲ ᱦᱚᱸ ᱚᱸᱰᱮ ᱠᱷᱚᱱ ᱫᱚ ᱵᱟᱭ ᱪᱮᱛᱟᱱ ᱥᱮᱫ ᱵᱟᱭ ᱨᱟᱠᱟᱵ ᱪᱟᱞᱟᱣ ᱫᱟᱲᱮᱭᱟᱜᱼᱟ ᱡᱮᱢᱚᱱ ᱡᱮᱞᱮᱠᱟ ᱵᱚᱱ ᱧᱮᱞᱟ ᱟᱵᱚ ᱱᱚᱣᱟ ᱡᱷᱟᱲᱠᱷᱚᱸᱰ ᱨᱮ ᱢᱮᱱᱟᱜ ᱟᱠᱟᱫᱮᱭᱟ ᱡᱟᱦᱟᱸᱭ ᱥᱟᱹᱫᱷᱩ ᱢᱟᱱᱰᱤ ᱩᱱᱤ ᱢᱟ ᱵᱤᱨᱟᱴ ᱢᱟᱨᱟᱝ ᱱᱤᱛᱳᱜ ᱠᱷᱮᱞᱳᱣᱟᱲᱮ ᱦᱳᱭᱟᱠᱟᱱᱟ ᱩᱱᱤ ᱡᱮᱢᱚᱱ ᱱᱤᱛᱳᱜ ᱟᱭᱢᱟ ᱴᱚᱴᱷᱟ ᱨᱮᱠᱚ ᱪᱤᱱᱦᱟᱹᱣᱮᱭᱟ ᱚᱱᱟ ᱜᱚᱴᱟ ᱡᱷᱟᱲᱠᱷᱚᱸᱰ ᱵᱮᱝᱜᱚᱞ ᱩᱲᱤᱥᱥᱟ ᱯᱩᱨᱟᱹᱴᱟ ᱜᱮ ᱚᱱᱟ ᱯᱩᱨᱟᱹᱴᱟ ᱴᱚᱴᱷᱟ ᱨᱮ ᱩᱱᱤ ᱫᱚᱠᱚ ᱪᱤᱱᱦᱟᱹᱣ ᱪᱟᱵᱟᱣ ᱟᱠᱟᱫᱮᱭᱟ ᱱᱚᱝᱠᱟᱜᱮ ᱩᱱᱤ ᱧᱮᱞ ᱠᱟᱛᱮ ᱜᱮ ᱟᱵᱚ ᱥᱮᱬᱟ ᱞᱟᱹᱠᱛᱤ ᱠᱟᱱ ᱛᱟᱵᱚᱱᱟ ᱡᱮ ᱢᱮᱫᱴᱮᱱ ᱠᱷᱮᱞᱳᱣᱟᱲ ᱛᱤᱱᱟᱹᱜ ᱜᱟᱱ ᱯᱚᱨᱤᱥᱨᱢ ᱥᱮ ᱛᱤᱱᱟᱹᱜ ᱜᱟᱱ ᱩᱱᱤ ᱚᱱᱟᱨᱮ ᱥᱚᱢᱚᱭ ᱮᱢ ᱞᱮᱠᱷᱟᱱ ᱢᱮᱫᱴᱮᱱ ᱠᱷᱮᱞᱳᱰᱤᱭᱟᱹᱢ ᱵᱮᱱᱟᱣ ᱫᱟᱲᱮᱭᱟᱜᱼᱟ ᱠᱷᱮᱞᱳᱰᱤᱭᱟᱹ ᱵᱮᱱᱟᱣ ᱠᱚᱨᱛᱮ ᱜᱮᱞᱮ ᱟᱹᱰᱤᱜᱟᱱ ᱥᱚᱢᱚᱭ ᱚᱱᱟᱨᱮ ᱮᱢ ᱦᱩᱭᱩᱜᱼᱟ ᱥᱮ ᱚᱱᱟᱨᱮ ᱢᱚᱱᱚᱡᱳᱜᱽ ᱠᱟᱛᱮ ᱠᱟᱹᱢᱤ ᱠᱚᱨᱟᱣ ᱦᱩᱭᱩᱜᱼᱟ ᱛᱟᱞᱦᱮ ᱠᱷᱟᱱᱜᱮ ᱟᱢ ᱢᱤᱫᱴᱮᱱ ᱚᱱᱟ ᱥᱚᱴᱷᱤᱠ ᱡᱟᱭᱜᱟᱨᱮ ᱟᱢᱮᱢ ᱪᱟᱞᱟᱣ ᱫᱟᱲᱮᱭᱟᱜᱼᱟ ᱟᱨ ᱱᱚᱸᱰᱮ ᱠᱷᱚᱱ ᱡᱚᱛᱚᱠᱷᱚᱱ ᱢᱟᱲᱟᱝ ᱡᱚᱛᱚ ᱠᱷᱚᱱ ᱯᱳᱭᱞᱳ ᱫᱚ ᱦᱩᱭᱩᱜ ᱠᱟᱱᱟᱭ ᱠᱳᱪᱟᱨ ᱠᱳᱪᱟᱨ ᱡᱩᱫᱤ ᱛᱟᱦᱮᱱᱟᱭ ᱚᱵᱚᱥᱳᱭ ᱢᱤᱫᱴᱟᱝ ᱠᱷᱮᱞᱳᱣᱟᱲ ᱪᱮᱛᱟᱱ ᱥᱮᱫ ᱫᱚᱭ ᱨᱟᱠᱟᱵ ᱜᱮᱭᱟ ᱟᱨ ᱱᱚᱝᱠᱟ ᱠᱟᱛᱮᱫ ᱜᱮ ᱟᱵᱚᱱᱟᱜ ᱠᱷᱮᱞᱳᱰ ᱨᱮᱱᱟᱜ ᱠᱷᱮᱞᱳᱰ ᱨᱮᱱᱟᱜ ᱡᱟᱭᱜᱟ ᱫᱚᱵᱚᱱ ᱦᱟᱢᱮᱴ ᱤᱫᱤ ᱫᱟᱲᱮᱭᱟᱜᱼᱟ